ᱚᱻ ᱦᱮᱞᱳ ᱚᱠᱚᱭ ᱨᱩᱛᱩ ᱥᱮ ᱚᱠᱚᱭ ᱰᱟᱭᱵᱷᱟᱨ ᱞᱩᱛᱩ ᱰᱟᱭᱵᱷᱟᱨ ᱥᱮ ᱦᱮᱸ ᱞᱩᱛᱩ ᱰᱟᱭᱵᱷᱟᱨ ᱠᱟᱱᱟᱢ ᱥᱮ ᱚᱻ ᱦᱳᱭ ᱦᱳᱭ ᱦᱳᱭ ᱤᱧᱜᱮ ᱢᱟᱹᱡᱷᱤᱭᱟᱹ ᱴᱩᱰᱩᱧ ᱯᱷᱳᱱᱮᱫ ᱛᱟᱦᱮᱱᱟ ᱱᱚᱰᱮ ᱟᱢᱲᱟ ᱜᱷᱩᱴᱩ ᱠᱷᱚᱱ ᱦᱳᱭ ᱟᱫᱚ ᱴᱟᱴᱟ ᱥᱮᱱᱚᱜ ᱞᱮ ᱢᱮᱱᱮᱫ ᱛᱟᱦᱮᱸᱫ ᱥᱤᱸᱜᱮ ᱢᱟᱦᱟ ᱦᱤᱞᱳᱜ ᱟᱫᱚ ᱪᱮᱫ ᱞᱮᱠᱟ ᱜᱟᱹᱰᱤ ᱠᱚᱢ ᱮᱢ ᱫᱟᱲᱮᱭᱟᱜᱼᱟ ᱥᱮ ᱵᱟᱝᱟ ᱦᱳᱭ ᱮᱢ ᱪᱟᱞᱟᱣ ᱟᱨ ᱦᱤᱡᱩᱜ ᱜᱮ ᱦᱟᱸᱜ ᱮᱢ ᱫᱟᱲᱮᱭᱟᱜ ᱟᱢ ᱛᱳ ᱦᱳᱭ ᱛᱳᱵᱮ ᱠᱷᱟᱱ ᱤᱱᱟᱹ ᱥᱟᱲᱮ ᱟᱴ ᱵᱟᱡᱮ ᱛᱮ ᱟᱢ ᱥᱮᱴᱮᱨᱚᱜ ᱛᱟᱵᱳᱱ ᱢᱮ ᱥᱟᱲᱮ ᱟᱴ ᱵᱟᱡᱮ ᱛᱮ ᱦᱤᱡᱩᱜ ᱢᱮ ᱟᱨ ᱦᱟᱸᱰᱮ ᱵᱚᱱ ᱪᱟᱞᱟᱜᱼᱟ ᱪᱟᱞᱟᱣ ᱠᱟᱛᱮᱫ ᱟᱹᱰᱤ ᱫᱚ ᱵᱟᱝ ᱜᱷᱟᱹᱲᱤᱠᱚᱜᱼᱟ ᱦᱟᱸᱜ ᱞᱚᱜᱚᱱ ᱫᱷᱟᱨᱟ ᱜᱮᱵᱚᱱ ᱨᱩᱣᱟᱹᱲᱟ ᱦᱳᱭ ᱢᱟ ᱮᱱᱠᱷᱟᱱ ᱠᱟᱛᱷᱟ ᱱᱟ ᱦᱟᱸᱜ ᱤᱧ ᱞᱟᱹᱭᱟᱫ ᱢᱮᱭᱟ ᱟᱞᱚᱢ ᱦᱤᱲᱤᱧᱟ ᱴᱷᱤᱠ ᱜᱮᱭᱟ ᱛᱚ ᱦᱚᱸ ᱴᱷᱤᱠ ᱜᱮᱭᱟ ᱢᱟ ᱮᱱᱠᱷᱟᱱ ᱡᱚᱦᱟᱨ ᱜᱮ